ᱢᱤᱫᱜᱮ ᱟᱨᱮ ᱥᱟᱭ ᱟᱨᱮ ᱜᱮᱞ ᱤᱨᱟᱹᱞ

ᱜᱮᱞ ᱵᱟᱨ ᱥᱟᱭ ᱢᱤᱫ ᱥᱟᱭ ᱟᱨᱮ ᱜᱮᱞ ᱤᱨᱟᱹᱞ ᱵᱟᱨᱜᱮ ᱤᱨᱟᱹᱞ ᱥᱟᱭ ᱟᱨᱮ ᱜᱮᱞ ᱯᱮᱜᱮᱞ ᱵᱟᱨᱥᱟᱭ